ᱦᱮᱞᱳ ᱦᱚᱸ ᱡᱚᱦᱟᱨ ᱜᱮ ᱚᱠᱚᱭ ᱵᱤᱱ ᱞᱟᱹᱭᱮᱫ ᱚᱠᱚᱭ ᱵᱤᱱ ᱦᱮᱸ ᱞᱟᱹᱭᱵᱤᱱ ᱥᱮ ᱪᱮᱫ ᱦᱚᱸ ᱚ ᱥᱮᱫᱟᱭᱟᱜ ᱟᱨ ᱱᱤᱛᱚᱜᱟᱜ ᱨᱮ ᱵᱟᱝ ᱟᱪᱪᱷᱟ ᱟᱨ ᱫᱚᱲᱦᱟ ᱟᱹᱞᱤᱧ ᱞᱤᱧ ᱞᱟᱹᱭᱟᱵᱮᱱ ᱠᱟᱱᱟ ᱛᱚᱵᱮ ᱢᱟᱱᱮ ᱥᱮᱫᱟᱭᱟᱜ ᱟᱨ ᱱᱤᱛᱚᱜᱟᱜ ᱨᱮ ᱢᱟᱱᱮ ᱱᱟᱦᱟᱜ ᱡᱩᱜᱽ ᱨᱮᱭᱟᱜ ᱢᱟᱱᱮ ᱟᱹᱰᱤ ᱜᱮ ᱯᱷᱟᱨᱟᱠ ᱦᱤᱡᱩᱜ ᱠᱟᱱᱟ ᱪᱮᱫᱟᱜ ᱥᱮ ᱱᱟᱦᱟᱜ ᱡᱩᱜᱽ ᱨᱮ ᱱᱤᱛᱚᱜ ᱧᱮᱞᱮᱫ ᱠᱚᱣᱟᱞᱤᱧ ᱜᱚᱴᱟᱜᱮ ᱟᱵᱚᱣᱟᱜ ᱢᱟᱱᱮ ᱟᱹᱫᱤᱵᱟᱥᱤ ᱥᱚᱢᱟᱡᱽᱨᱮ ᱧᱮᱞᱮᱫ ᱠᱚᱣᱟ ᱧᱮᱞ ᱮᱫᱟᱞᱤᱧ ᱠᱤ ᱡᱟᱦᱟᱱᱟᱜ ᱨᱮᱜᱮ ᱯᱟᱨᱟᱵᱽ ᱯᱩᱱᱟᱹᱨᱮ ᱥᱮ ᱡᱟᱦᱟᱸ ᱛᱤᱱᱟᱹᱜ ᱜᱮ ᱮᱱᱮᱡ ᱥᱮᱨᱮᱧ ᱛᱟᱵᱚ ᱦᱩᱭᱩᱜᱼᱟ ᱚᱱᱟ ᱨᱮ ᱚᱱᱟᱨᱤᱞᱤᱧ ᱧᱮᱞᱮᱫᱼᱟ ᱢᱟᱱᱮ ᱡᱟᱦᱟᱸ ᱟᱵᱚ ᱢᱟᱱᱮ ᱛᱩᱢᱫᱟᱜ ᱴᱟᱢᱟᱠ ᱪᱚᱲᱪᱚᱲᱤ ᱟᱨᱚ ᱢᱟᱱᱮ ᱪᱮᱫ ᱚᱱᱟ ᱜᱷᱟᱱᱴᱟᱞ ᱠᱚ ᱛᱟᱵᱚᱱ ᱛᱟᱦᱮᱸ ᱞᱮᱱᱟ ᱟᱨ ᱛᱤᱨᱭᱳ ᱵᱟᱱᱟᱢ ᱠᱚ ᱡᱟᱦᱟᱸ ᱛᱟ ᱛᱟᱦᱮᱸ ᱞᱮᱱᱟ ᱛᱟᱵᱚ ᱚᱱᱟᱠᱚ ᱪᱷᱟᱰᱟ ᱟᱛᱮᱫ ᱱᱤᱛᱚᱜ ᱞᱤᱧ ᱧᱮᱞᱮᱫ ᱠᱚᱣᱟ ᱱᱤᱛᱚᱜ ᱚᱱᱟ ᱥᱟᱣᱩᱱᱰ ᱥᱤᱥᱴᱮᱢ ᱰᱤᱡᱮ ᱵᱚᱠᱥ ᱠᱚ ᱟᱹᱜᱩᱭᱮᱫᱼᱟ ᱟᱨ ᱚᱱᱟ ᱛᱮᱜᱮ ᱮᱱᱮᱡ ᱥᱮᱨᱮᱧ ᱵᱚᱱ ᱠᱚᱨᱟᱣᱮᱫᱜᱼᱟ ᱟᱫᱚ ᱦᱳᱭ ᱚᱱᱟ ᱢᱟ ᱴᱷᱤᱠ ᱜᱮᱭᱟ ᱟᱫᱚ ᱚᱱᱟᱞᱤᱧ ᱱᱤᱛᱚᱜ ᱚᱱᱟᱞᱤᱧ ᱧᱮᱞᱮᱫ ᱠᱚᱣᱟ ᱟᱫᱚ ᱚᱱᱟ ᱠᱤᱪᱷᱩ ᱦᱟᱛ ᱛᱟᱠᱤᱡ ᱫᱚ ᱦᱟᱛ ᱫᱷᱟᱹᱵᱤᱡ ᱫᱚ ᱴᱷᱤᱠ ᱜᱮᱭᱟ ᱞᱮᱠᱤᱱ ᱱᱚᱣᱟ ᱫᱚ ᱟᱵᱚᱣᱟᱜ ᱡᱟᱦᱟᱸ ᱯᱮᱦᱮᱪᱟᱱ ᱠᱟᱱᱟ ᱟᱵᱚ ᱡᱟᱦᱟᱸ ᱡᱟᱦᱟᱸ ᱡᱮ ᱟᱵᱚᱣᱟᱜ ᱯᱮᱦᱮᱪᱟᱞ ᱡᱟᱦᱟᱸ ᱡᱮ ᱟᱵᱚᱣᱟᱜ ᱯᱟᱨᱟᱢᱯᱟᱨᱤᱠ ᱠᱟᱱᱟ ᱡᱟᱦᱟᱸ ᱡᱮ ᱟᱵᱚᱣᱟᱜ ᱥᱚᱥᱠᱨᱤᱛᱤᱠ ᱠᱟᱱᱟ ᱱᱚᱣᱟ ᱠᱚᱫᱚ ᱢᱟᱱᱮ ᱤᱭᱟᱹᱜ ᱠᱟᱱᱟ ᱢᱟᱞᱚᱴᱚᱜ ᱠᱟᱱᱟ ᱟᱫᱚᱜ ᱟᱹᱞᱤᱧ ᱫᱚᱞᱤᱧ ᱩᱭᱦᱟᱹᱨᱟ ᱠᱤ ᱱᱚᱣᱟ ᱟᱵᱚᱣᱟᱜ ᱡᱟᱦᱟᱸ ᱯᱮᱦᱮᱪᱟᱱ ᱠᱟᱱᱟ ᱡᱟᱦᱟᱸ ᱥᱚᱥᱠᱨᱤᱛᱤᱠ ᱠᱟᱱᱟ ᱟᱵᱚᱣᱟᱜ ᱚᱱᱟᱠᱚ ᱵᱟᱧᱪᱟᱣ ᱫᱚᱦᱚᱭ ᱞᱟᱹᱜᱤᱫᱛᱮ ᱵᱟᱧᱪᱟᱣ ᱫᱚᱦᱚ ᱞᱟᱹᱜᱤᱫᱛᱮ ᱢᱟᱱᱮ ᱱᱚᱣᱟ ᱱᱚᱝᱠᱟᱱ ᱯᱟᱨᱟᱵᱽ ᱯᱩᱱᱟᱹ ᱨᱮᱫᱚ ᱡᱮᱢᱚᱱ ᱚᱱᱟ ᱠᱚᱵᱚᱱ ᱚᱱᱟ ᱛᱮᱜᱮᱵᱚᱱ ᱥᱮᱱᱮᱡ ᱥᱮᱨᱮᱧ ᱢᱟ ᱟᱨ ᱚᱱᱟ ᱛᱮᱜᱮ ᱚᱱᱟ ᱠᱚᱵᱚᱱ ᱡᱚᱜᱟᱣ ᱡᱚᱛᱚᱱᱢᱟ ᱟᱨ ᱚᱱᱟ ᱨᱮᱭᱟᱜ ᱟᱵᱚ ᱢᱟᱱᱮ ᱵᱮᱵᱷᱟᱨ ᱦᱚᱸᱵᱚᱱ ᱜᱟᱱᱢᱟ ᱚᱱᱟ ᱟᱹᱰᱤ ᱟᱹᱰᱤ ᱢᱟᱨᱟᱝ ᱠᱟᱛᱷᱟ ᱠᱟᱱᱟ ᱚᱱᱟ ᱟᱨ ᱟᱨ ᱱᱚᱣᱟ ᱠᱚᱫᱚ ᱟᱵᱚ ᱥᱟᱢᱟᱡᱽ ᱨᱮᱱ ᱦᱚᱲ ᱡᱚᱠᱷᱚᱱ ᱚᱱᱟ ᱯᱟᱨᱥ ᱟᱵᱚᱣᱟᱜ ᱥᱚᱢᱟᱡᱽ ᱚᱱᱟ ᱟᱵᱚᱣᱟᱜ ᱥᱚᱥᱠᱨᱤᱛᱤᱠ ᱨᱮᱭᱟᱜ ᱯᱟᱹᱨᱥᱤ ᱡᱚᱠᱷᱚᱱ ᱚᱱᱟ ᱟᱠᱚᱣᱟᱜ ᱨᱩᱪᱤᱠᱚ ᱫᱮᱠᱷᱟᱣᱟ ᱛᱚᱵᱮᱣᱟᱱᱟᱜ ᱜᱮ ᱱᱚᱣᱟ ᱡᱤᱱᱤᱥ ᱫᱚ ᱦᱩᱭᱩᱜᱼᱟ ᱢᱟᱥᱮ ᱞᱟᱹᱭ ᱵᱤᱱ ᱟᱨ ᱪᱮᱫ ᱞᱮᱠᱟᱱ ᱠᱟᱛᱷᱟ ᱠᱚ ᱟᱨ

ᱦᱳᱭ ᱟᱹᱞᱤᱧ ᱫᱚ ᱜᱚᱢᱤᱛ ᱠᱷᱚᱱ ᱞᱤᱧ ᱞᱟᱹᱭᱮᱫᱼᱟ ᱦᱟᱸᱜ ᱨᱟᱜᱽᱱᱚᱜᱚᱨ ᱜᱚᱢᱤᱛ ᱦᱳᱭ ᱦᱳᱭ ᱦᱳᱭ ᱚ ᱦᱚᱸ ᱦᱚᱸ ᱴᱷᱤᱠ ᱜᱮ ᱭᱟᱢᱟ